ᱦᱮᱞᱳ ᱛᱩᱯᱷᱟᱱ ᱫᱟ ᱦᱸ ᱤᱧ ᱞᱚᱠᱽᱠᱷᱤ ᱨᱟᱢ ᱤᱧ ᱞᱟᱹᱭ ᱮᱫᱼᱟ ᱦᱮᱸ ᱢᱮᱱᱫᱟᱹᱧ ᱜᱟᱯᱟ ᱴᱳᱴᱳ ᱧᱟᱢᱚᱜᱼᱟ ᱠᱳᱞᱠᱟᱛᱟᱧ ᱪᱟᱞᱟᱜᱼᱟ ᱦᱮᱸ ᱧᱟᱢᱚᱜ ᱜᱮᱭᱟ ᱛᱟᱨᱯᱚᱨ ᱵᱷᱟᱲᱟ ᱠᱚ ᱛᱤᱱᱟᱹᱜ ᱮᱢ ᱦᱟᱛᱟᱣᱟ ᱵᱟᱯᱵᱟ ᱩᱱᱟᱹᱜ ᱜᱟᱱ ᱟᱪᱷᱟ ᱟᱪᱷᱟ ᱜᱟᱯᱟᱛᱮ ᱠᱤᱱᱛᱩ ᱟᱴᱴᱟ ᱱᱚᱴᱟ ᱢᱚᱫᱽᱫᱷᱮ ᱨᱮᱜᱮ ᱩᱰᱩᱠᱚᱜ ᱦᱩᱭᱩᱜᱼᱟ ᱦᱮᱸ ᱦᱮᱸ ᱮᱠᱵᱟᱨᱮ ᱦᱤᱡᱩᱜ ᱦᱩᱭᱩᱜ ᱛᱟᱢᱟ ᱠᱤᱱᱛᱩ ᱮᱸᱲᱮ ᱠᱟᱛᱷᱟ ᱞᱮᱠᱷᱟᱱ ᱫᱚ ᱵᱟᱝ ᱦᱩᱭᱩᱜᱼᱟ ᱯᱚᱭᱥᱟᱧ ᱮᱢᱟᱢ ᱠᱟᱱᱟ ᱵᱟᱢ ᱦᱮᱡ ᱞᱮᱱᱠᱷᱟᱱ ᱦᱩᱭᱩᱜᱼᱟ ᱠᱤ ᱦᱮᱸ ᱚᱰᱮ ᱟᱨᱡᱮᱱᱴ ᱢᱮᱱᱟᱜᱼᱟ ᱯᱩᱨᱟᱹᱴᱟ ᱦᱮᱸ ᱦᱮᱸ ᱥᱟᱹᱨᱤᱱᱟᱜ ᱜᱮ ᱞᱟᱹᱭᱢᱮ ᱵᱟᱝᱠᱷᱟᱱ ᱫᱚ ᱮᱴᱟᱜ ᱴᱳᱴᱳᱧ ᱵᱩᱠ ᱫᱟᱲᱮᱭᱟᱜᱼᱟ ᱦᱮᱸ ᱴᱷᱤᱠ ᱜᱮᱭᱟ ᱛᱚ ᱴᱷᱤᱠ ᱜᱮᱭᱟ ᱛᱟᱦᱞᱮ